ᱦᱮᱞᱳ ᱥᱮᱠᱴᱟᱨ ᱯᱷᱳᱨ ᱜᱮᱥ ᱤᱡᱮᱱᱥᱤ ᱟᱹᱵᱤᱱ ᱜᱮᱞᱤᱧ ᱞᱟᱹᱭᱟᱵᱮᱱ ᱠᱟᱱᱟ ᱟᱹᱞᱤᱧ ᱦᱟᱜ ᱡᱟᱦᱟᱸ ᱨᱤᱱᱤᱡ ᱢᱟᱲᱟᱝᱞᱤᱧ ᱛᱟᱦᱮᱸ ᱠᱟᱱᱟ ᱦᱳᱢ ᱰᱮᱞᱤᱵᱷᱟᱨᱤ ᱡᱟᱦᱟᱸ ᱦᱤᱡᱩᱜ ᱠᱟᱱ ᱛᱟᱦᱮᱸ ᱠᱟᱱᱟ ᱤᱭᱟᱹ ᱜᱮᱥ ᱟᱹᱜᱩᱭᱮᱫ ᱛᱟᱦᱮᱸ ᱠᱟᱱᱟ ᱯᱮ ᱚᱱᱟ ᱟᱦᱟᱨ ᱴᱚᱞᱟ ᱫᱚᱞᱤᱧ ᱵᱟᱹᱜᱤᱭᱟᱠᱟᱫ ᱱᱤᱛᱳᱜ ᱫᱚ ᱦᱟᱸᱜ ᱚᱱᱟ ᱵᱟᱹᱞᱤᱰᱤᱵᱷᱚᱜ ᱡᱟᱭᱱᱟ ᱢᱳᱲ ᱥᱮᱫᱞᱤᱧ ᱩᱪᱟᱹᱲ ᱟᱠᱟᱱᱟ ᱟᱫᱚ ᱚᱸᱰᱮᱜᱮ ᱱᱤᱛᱳᱜ ᱫᱚᱯᱮ ᱤᱫᱤ ᱦᱚᱴᱚ ᱠᱟᱜᱼᱟ ᱦᱟᱸᱜ ᱜᱮᱥ ᱫᱚ ᱟᱨ ᱡᱩᱫᱤ ᱮᱰᱨᱮᱥ ᱠᱚᱨᱮ ᱯᱮ ᱮᱴᱠᱮᱴᱚᱬᱮᱜᱼᱟ ᱮᱱᱠᱷᱟᱱ ᱫᱚ ᱦᱟᱸᱜ ᱟᱹᱞᱤᱧ ᱢᱤᱫ ᱫᱤᱱ ᱦᱮᱡ ᱠᱟᱛᱮ ᱟᱯᱮ ᱴᱷᱮᱱ ᱮᱰᱨᱮᱥ ᱞᱤᱧ ᱮᱢ ᱦᱚᱴᱚᱠᱟᱜᱼᱟ ᱟᱨ ᱞᱳᱠᱮᱥᱚᱱ ᱞᱤᱧ ᱞᱟᱹᱭᱟᱯᱮᱭᱟ ᱚᱠᱟ ᱠᱷᱟᱹᱛᱤᱨᱼᱛᱮ ᱪᱟᱞᱟᱣ ᱦᱩᱭᱩᱜᱼᱟ ᱚᱠᱟ ᱦᱚᱨᱛᱮ ᱥᱮᱴᱮᱨ ᱪᱟᱞᱟᱣ ᱞᱮᱱᱠᱷᱟᱱ ᱯᱮ ᱥᱮᱴᱮᱨᱚᱜᱼᱟ ᱟᱹᱞᱤᱧᱟᱜ ᱚᱲᱟᱜ ᱯᱮ ᱧᱟᱢ ᱛᱟᱹᱞᱤᱧᱟ ᱚᱱᱟ ᱵᱟᱠᱷᱟᱡ ᱦᱟᱸᱜ ᱟᱯᱮ ᱜᱚᱴᱟ ᱫᱟᱬᱟ ᱫᱟᱬᱟ ᱛᱮᱯᱮ ᱠᱷᱟᱨᱟᱯ ᱪᱟᱵᱟᱜ ᱨᱮᱦᱚᱸ ᱟᱹᱞᱤᱧ ᱥᱟᱞᱟᱜ ᱧᱟᱯᱟᱢ ᱵᱟᱭ ᱦᱩᱭᱩᱜᱼᱟ ᱟᱨ ᱟᱹᱞᱤᱧ ᱦᱚᱸᱞᱤᱧ ᱢᱩᱥᱠᱤᱞᱚᱜᱼᱟ ᱜᱮᱥ ᱱᱤᱡᱮᱛᱮ ᱨᱤᱥᱤ ᱟᱹᱜᱩᱭᱤᱧᱟ ᱪᱟᱞᱟᱣ ᱠᱟᱛᱮ ᱟᱹᱜᱩᱭᱟᱹ ᱚᱱᱟᱛᱮᱱᱟᱜ ᱡᱟᱦᱟᱸ ᱴᱷᱟᱶ ᱦᱟᱸᱜ ᱴᱷᱟᱶᱞᱤᱧ ᱵᱚᱫᱚᱞ ᱟᱠᱟᱜᱼᱟ ᱚᱱᱟ ᱴᱷᱟᱶᱛᱮ ᱟᱯᱮ ᱟᱹᱜᱩᱭ ᱛᱟᱵᱚᱱ ᱯᱮ ᱦᱟᱜ ᱚᱱᱟ ᱮᱰᱨᱮᱥ ᱫᱚ ᱵᱟᱹᱞᱤᱰᱤ ᱛᱷᱟᱱᱟ ᱦᱚᱸ ᱵᱟᱹᱞᱤᱰᱤ ᱜᱮ ᱯᱟᱲᱟᱜ ᱠᱟᱱ ᱛᱟᱞᱤᱧ ᱦᱟᱜ ᱚᱸᱰᱮ ᱦᱚᱸ ᱟᱨ ᱚᱲᱟᱜ ᱱᱚᱢᱵᱚᱨ ᱫᱚ ᱪᱷᱮᱭᱟ ᱥᱟᱴ ᱠᱟᱱᱟ ᱦᱟᱸᱜ ᱤᱱᱟᱹ ᱪᱷᱮᱭᱟ ᱥᱟᱴ ᱡᱩᱫᱤ ᱯᱮ ᱞᱟᱹᱭ ᱠᱮᱜᱼᱟ ᱦᱟᱸᱜ ᱤᱧᱟᱹᱜ ᱮᱱᱠᱷᱟᱱ ᱫᱚᱠᱚ ᱡᱟᱦᱟᱸᱭ ᱠᱚ ᱫᱤᱠᱩ ᱦᱚᱸᱠᱚ ᱞᱟᱹᱭ ᱯᱮᱭᱟ ᱡᱮ ᱚᱱᱟ ᱠᱟᱱᱟ ᱩᱱᱤᱭᱟᱜ ᱚᱲᱟᱜ ᱫᱚ ᱟᱨ ᱱᱚᱰᱮ ᱜᱮ ᱯᱮ ᱥᱮᱴᱮᱨ ᱞᱮᱱᱠᱷᱟᱱ ᱜᱮ ᱟᱹᱞᱤᱧ ᱦᱚᱸᱞᱤᱧ ᱨᱤᱥᱤᱵᱷ ᱛᱟᱯᱮᱭᱟ ᱱᱟᱦᱟᱜ